ᱥᱟᱱᱛᱟᱲ ᱠᱚᱣᱟᱜ ᱢᱟᱨᱟᱝ ᱯᱚᱨᱚᱵᱽ ᱥᱚᱦᱚᱨᱟᱭ ᱟᱨ ᱵᱟᱦᱟ ᱫᱚ ᱟᱵᱚᱣᱟᱜ ᱢᱟᱨᱟᱝ ᱯᱚᱨᱚᱵᱽ ᱠᱟᱱᱟ ᱱᱚᱣᱟᱫᱚ ᱵᱟᱱᱟᱦᱚᱲ ᱠᱩᱱᱟᱹᱢᱤ ᱨᱮᱜᱮ ᱵᱚᱱ ᱵᱚᱱ ᱯᱚᱨᱚᱵᱚᱜᱼᱟ ᱱᱚᱣᱟ ᱵᱟᱱᱟᱨ ᱯᱚᱨᱚᱵᱽ ᱠᱤᱱᱫᱚ ᱪᱤᱠᱟᱹᱛᱮ ᱥᱚᱦᱚᱨᱟᱭ ᱠᱩᱱᱟᱹᱢᱤ ᱨᱮᱜᱮ ᱥᱚᱦᱚᱨᱟᱭ ᱵᱚᱸᱜᱟ ᱠᱩᱱᱟᱹᱢᱤ ᱨᱮᱜᱮ ᱥᱚᱦᱚᱨᱟᱭ ᱫᱚᱵᱚᱱ ᱯᱚᱨᱚᱵᱚᱜᱼᱟ ᱟᱨ ᱵᱟᱦᱟ ᱵᱚᱸᱜᱟ ᱢᱩᱞᱩᱜ ᱢᱚᱬᱮ ᱢᱟᱦᱟᱨᱮ ᱵᱟᱦᱟ ᱫᱚᱵᱚᱱ ᱯᱚᱨᱚᱵᱚᱜᱼᱟ ᱪᱤᱠᱟᱹᱛᱮ ᱥᱚᱦᱚᱨᱟᱭ ᱯᱚᱨᱚᱵᱽ ᱫᱚ ᱟᱵᱚ ᱢᱟᱹᱱᱢᱤ ᱠᱚᱣᱟᱜ ᱟᱹᱰᱤ ᱵᱷᱟᱹᱞᱟᱹᱭ ᱞᱟᱹᱜᱤᱫ ᱡᱟᱦᱟᱸ ᱪᱮᱫ ᱟᱵᱚ ᱢᱟᱹᱱᱢᱤ ᱵᱚᱱ ᱡᱟᱱᱟᱢᱮᱱ ᱛᱟᱭᱚᱢ ᱟᱵᱚ ᱠᱚ ᱡᱚᱢᱼᱧᱩ ᱠᱚ ᱞᱟᱹᱜᱤᱫ ᱛᱮ ᱥᱤᱨᱡᱚᱱᱤᱭᱟᱹ ᱫᱚ ᱥᱚᱨᱚᱜᱽᱯᱩᱨᱤ ᱠᱷᱚᱱ ᱠᱟᱹᱨᱤᱱᱟᱹᱜᱤᱱ ᱠᱟᱹᱨᱤ ᱠᱟᱹᱨᱤ ᱜᱟᱹᱭ ᱫᱚ ᱦᱩᱲᱩ ᱫᱤᱯᱤᱞ ᱠᱟᱛᱮᱫ ᱵᱷᱮᱡᱟ ᱞᱮᱫᱮᱭᱟ ᱢᱟᱹᱱᱢᱤ ᱠᱚ ᱵᱟᱧᱪᱟᱣ ᱞᱟᱹᱜᱤᱫ ᱛᱮ ᱦᱩᱲᱩ ᱫᱤᱯᱤᱞ ᱠᱟᱛᱮᱫ ᱦᱮᱡ ᱞᱮᱱᱟᱭ ᱟᱨ ᱥᱚᱨᱮᱱ ᱚᱲᱟᱜ ᱨᱮ ᱥᱤᱫᱩᱯ ᱥᱚᱨᱮᱱ ᱚᱲᱟᱜᱨᱮ ᱵᱚᱞᱚ ᱞᱮᱱᱟᱭ ᱚᱱᱟᱛᱮ ᱟᱵᱚ ᱥᱚᱦᱚᱨᱟᱭ ᱫᱚᱵᱚᱱ ᱯᱚᱨᱚᱵᱚᱜ ᱠᱟᱱᱟ ᱩᱱᱤ ᱨᱟᱹᱥᱠᱟᱹ ᱦᱚᱪᱚ ᱞᱟᱹᱜᱤᱫ ᱛᱮᱜᱮ ᱟᱵᱚ ᱫᱚ ᱥᱚᱦᱚᱨᱟᱭ ᱫᱚᱵᱚᱱ ᱯᱚᱨᱚᱵᱚᱜ ᱠᱟᱱᱟ ᱠᱚ ᱥᱚᱦᱚᱨᱟᱭ ᱵᱚᱸᱜᱟ ᱠᱩᱱᱟᱹᱢᱤᱨᱮ ᱵᱟᱦᱟ ᱯᱚᱨᱚᱵᱽ ᱵᱟᱦᱟ ᱯᱚᱨᱚᱵᱽ ᱫᱚ ᱡᱟᱦᱟᱸ ᱵᱚᱱ ᱢᱮᱛᱟᱜ ᱠᱟᱱᱟ ᱟᱵᱚ ᱡᱮ ᱢᱩᱞᱩᱜ ᱢᱚᱬᱮ ᱢᱟᱦᱟ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟᱨᱮ ᱟᱵᱚ ᱫᱚ ᱵᱟᱦᱟ ᱫᱚᱵᱚᱱ ᱯᱚᱨᱚᱵᱚᱜ ᱠᱟᱱᱟ ᱪᱤᱠᱟᱹᱛᱮ ᱩᱱᱠᱩ ᱡᱟᱦᱟᱸᱭ ᱵᱚᱸᱜᱟᱼᱵᱩᱨᱩ ᱠᱚᱫᱚ ᱡᱟᱦᱟᱸᱭ ᱠᱚ ᱥᱮ ᱢᱟᱨᱟᱝ ᱵᱩᱨᱩ ᱡᱟᱦᱮᱨ ᱟᱭᱳ ᱞᱤᱴᱟᱹ ᱢᱚᱬᱮ ᱛᱩᱨᱩᱭ ᱠᱚ ᱩᱱᱠᱩ ᱫᱚ ᱟᱠᱚ ᱯᱷᱟᱹᱜᱩᱱ ᱵᱚᱸᱜᱟ ᱠᱩᱱᱟᱹᱢᱤ ᱨᱮᱜᱮ ᱟᱵᱚ ᱚᱱᱟ ᱫᱷᱟᱹᱨᱛᱤ ᱯᱩᱨᱤ ᱫᱚᱠᱚ ᱟᱬᱜᱚ ᱦᱮᱡ ᱞᱮᱱ ᱛᱟᱦᱮᱸ ᱠᱟᱱᱟ ᱟᱨ ᱩᱱᱠᱩᱜᱮ ᱟᱵᱚ ᱱᱤᱛᱳᱜ ᱫᱚ ᱡᱟᱦᱮᱨ ᱜᱟᱲ ᱨᱮᱵᱚᱱ ᱵᱚᱸᱜᱟᱼᱵᱩᱨᱩ ᱛᱮᱵᱚᱱ ᱥᱮᱵᱟᱭᱮᱫ ᱠᱚᱣᱟ ᱪᱤᱠᱟᱹᱛᱮ ᱩᱱᱠᱩ ᱫᱚ ᱟᱵᱚ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟᱨᱮ ᱵᱟᱦᱟ ᱵᱚᱱ ᱯᱚᱨᱚᱵᱚᱜ ᱠᱟᱱᱟ ᱯᱩᱱ ᱢᱟᱦᱟᱨᱮ ᱵᱚᱸᱜᱟᱼᱵᱩᱨᱩ ᱵᱚᱱ ᱩᱢ ᱱᱟᱲᱠᱟ ᱱᱟᱲᱠᱟᱭᱮᱫ ᱠᱚᱣᱟ ᱱᱟᱭᱠᱮ ᱨᱟᱪᱟᱨᱮ ᱟᱨ ᱢᱚᱬᱮ ᱢᱟᱦᱟ ᱦᱤᱞᱳᱜ ᱫᱚ ᱟᱵᱚ ᱵᱟᱦᱟ ᱯᱚᱨᱚᱵᱽ ᱞᱮᱠᱟ ᱛᱮᱵᱚᱱ ᱯᱚᱨᱚᱵᱚᱜ ᱠᱟᱱᱟ ᱚᱱᱟᱜᱮ ᱦᱩᱭᱩᱜ ᱠᱟᱱᱟ ᱵᱟᱦᱟ ᱯᱚᱨᱚᱵᱽ ᱫᱚ ᱪᱤᱠᱟᱹᱛᱮ ᱟᱵᱚ ᱥᱟᱱᱛᱟᱲ ᱠᱚᱣᱟᱜ ᱫᱚ ᱢᱩᱞᱩᱜ ᱠᱮᱪᱟᱜ ᱠᱟᱛᱮᱫ ᱯᱚᱨᱚᱵᱽ ᱫᱚᱵᱚᱱ ᱩᱢᱩᱜᱼᱟ ᱟᱫᱚ ᱠᱩᱱᱟᱹᱢᱤ ᱵᱟᱝᱠᱷᱟᱱ ᱢᱩᱞᱩᱜ ᱢᱚᱬᱮ ᱢᱟᱦᱟᱨᱮ ᱛᱟᱵᱚ ᱯᱚᱨᱚᱵᱽ ᱫᱚ ᱢᱮᱱᱟᱜᱼᱟ ᱚᱱᱟ ᱛᱮᱜᱮ ᱥᱟᱱᱛᱟᱲ ᱠᱚᱣᱟᱜ ᱯᱚᱨᱚᱵᱽ ᱫᱚ ᱠᱩᱱᱹᱢᱤᱜᱼᱟ ᱵᱟᱝᱠᱷᱟᱱ ᱢᱩᱞᱩᱜ ᱢᱩᱞᱩᱜ ᱢᱚᱬᱮ ᱢᱟᱦᱟ ᱨᱮᱜᱮ ᱟᱵᱚᱣᱟᱜ ᱯᱚᱨᱚᱵᱽ ᱫᱚ ᱞᱮᱠ ᱠᱟᱱᱟ ᱱᱚᱣᱟᱜᱮ ᱦᱩᱭᱩᱜ ᱠᱟᱱᱟ ᱟᱵᱚ ᱢᱟᱹᱱᱢᱤ ᱠᱚ ᱡᱚᱢᱟᱜᱼᱧᱩ ᱵᱷᱟᱹᱞᱟᱹᱭ ᱨᱮ ᱛᱟᱦᱮᱱ ᱞᱟᱹᱜᱤᱫ ᱛᱮ ᱥᱚᱦᱚᱨᱟᱭ ᱵᱚᱱ ᱯᱚᱨᱚᱵᱚᱜ ᱠᱟᱱᱟ ᱡᱟᱦᱟᱸ ᱡᱮ ᱠᱟᱹᱨᱤ ᱜᱟᱹᱭ ᱟᱵᱚ ᱦᱩᱲᱩ ᱜᱮᱞᱮ ᱟᱹᱜᱩᱣᱟᱫ ᱵᱚᱱ ᱛᱟᱦᱮᱸᱫ ᱮ ᱟᱨ ᱚᱱᱟᱛᱮᱜᱮ ᱟᱵᱚ ᱫᱚ ᱢᱩᱞᱩᱜ ᱢᱟᱬᱟ ᱨᱮᱜᱮ ᱩᱱᱤ ᱫᱚᱵᱚᱱ ᱯᱚᱨᱚᱵᱽ ᱢᱮᱱᱛᱮ ᱫᱚ ᱦᱩᱲᱩ ᱜᱮᱞᱮ ᱦᱚᱸ ᱟᱡᱟᱜ ᱵᱚᱦᱚᱜ ᱫᱮᱨᱮᱧ ᱨᱮᱵᱚᱱ ᱞᱟᱜᱟᱣᱟᱭ ᱠᱟᱱᱟ

ᱵᱚᱱ ᱪᱟᱨᱦᱟᱣᱮ ᱠᱟᱱᱟ

ᱵᱟᱦᱟ ᱯᱚᱨᱚᱵᱽ ᱨᱮᱜᱮ ᱩᱱᱠᱩ ᱵᱚᱸᱜᱟᱼᱵᱩᱨᱩ ᱠᱚᱜᱮ ᱟᱵᱚ ᱫᱚᱵᱚᱱ ᱩᱢ ᱱᱟᱲᱠᱟᱭᱮᱫ ᱠᱚᱛᱮ ᱦᱮᱸᱥᱮᱡ ᱥᱮᱠᱮᱡ ᱵᱚᱱ ᱵᱚᱸᱜᱟᱼᱵᱩᱨᱩ ᱵᱚᱱ ᱯᱩᱨᱩᱱᱮᱫ ᱠᱚᱣᱟ ᱥᱤᱢ ᱪᱩᱨᱩᱡ ᱟᱫᱽᱣᱟ ᱪᱟᱣᱞᱮᱛᱮ ᱢᱟᱥᱮ ᱮᱱᱮᱡ ᱮᱱᱮᱡ ᱛᱮᱵᱚᱱ ᱟᱹᱜᱩᱭᱮᱫ ᱠᱚᱣᱟ ᱟᱵᱚ ᱱᱟᱭᱠᱮ ᱚᱲᱟᱜ ᱛᱮ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱟᱵᱚ ᱱᱚᱣᱟ ᱵᱟᱦᱟ ᱯᱚᱨᱚᱵᱽ ᱟᱨ ᱥᱚᱦᱚᱨᱟᱭ ᱯᱚᱨᱚᱵᱽ ᱚᱱᱟᱜᱮ ᱦᱩᱭᱩᱜ ᱠᱟᱱ ᱛᱟᱵᱚᱱᱟ ᱟᱵᱚᱣᱟᱜ ᱵᱟᱦᱟ ᱯᱚᱨᱚᱵᱽ ᱟᱨ ᱥᱚᱦᱚᱨᱟᱭ ᱯᱚᱨᱚᱵᱽ ᱨᱮᱱᱟᱜ ᱱᱟᱜᱟᱢ ᱠᱟᱹᱦᱱᱤ ᱫᱚ